ᱤᱧ ᱱᱚᱝᱠᱟᱱ ᱢᱤᱫᱴᱟᱹᱝ ᱚᱠᱛᱚ ᱵᱟᱨᱮ ᱛᱮᱧ ᱞᱟᱹᱭ ᱟᱸᱡᱚᱢ ᱟᱵᱚᱱᱟ ᱡᱮ ᱤᱧ ᱢᱤᱫ ᱴᱟᱱ ᱟᱹᱰᱤ ᱴᱟᱠᱟ ᱯᱚᱭᱥᱟ ᱨᱮᱭᱟᱜ ᱟᱱᱟᱸᱴ ᱨᱮᱧ ᱛᱟᱦᱮᱸ ᱠᱟᱱᱟ ᱛᱚ ᱟᱹᱰᱤ ᱠᱚᱥᱴᱚ ᱠᱟᱛᱮᱫ ᱜᱮ ᱚᱱᱟ ᱟᱱᱟᱸᱴ ᱫᱚᱹᱧ ᱧᱮᱞ ᱯᱟᱨᱚᱢ ᱟᱠᱟᱫᱟ